ᱠᱤᱪᱨᱤᱡ ᱜᱟᱞᱟᱝ ᱥᱮ ᱥᱤᱞᱟᱹᱭ ᱞᱟᱹᱜᱤᱫ ᱛᱮ ᱱᱮᱛᱟᱨ ᱫᱚ ᱟᱭᱢᱟ ᱨᱚᱠᱚᱢ ᱡᱤᱱᱤᱥ ᱵᱮᱱᱟᱣ ᱟᱠᱟᱱ ᱛᱟᱵᱳᱱᱟ ᱢᱤᱫ ᱥᱚᱢᱚᱭ ᱠᱤᱪᱨᱤᱡ ᱫᱚ ᱠᱤᱪᱨᱤᱡ ᱪᱮᱛᱟᱱ ᱨᱮᱠᱚ ᱥᱤᱞᱟᱹᱭ ᱠᱟᱛᱮ ᱟᱭᱢᱟ ᱨᱚᱠᱚᱢ ᱢᱚᱡᱽ ᱟᱱ ᱡᱤᱱᱤᱥ ᱪᱤᱛᱟᱹᱨ ᱠᱚᱠᱚ ᱵᱮᱱᱟᱣᱮᱫ ᱠᱟᱱ ᱛᱟᱦᱮᱱᱟ ᱢᱮᱱᱠᱷᱟᱱ ᱱᱮᱛᱟᱨ ᱫᱚ ᱚᱱᱠᱟ ᱫᱚ ᱵᱟᱝ ᱟ ᱢᱮᱥᱤᱱ ᱛᱮᱠᱚ ᱪᱷᱟᱵᱟ ᱭᱮᱫᱟ ᱠᱤᱪᱨᱤᱡ ᱪᱮᱛᱟᱱ ᱨᱮ ᱟᱭᱢᱟ ᱨᱚᱠᱚᱢ ᱧᱮᱞ ᱡᱚᱝ ᱢᱚᱡᱽ ᱟᱱ ᱡᱤᱱᱤᱥ ᱠᱚᱠᱚ ᱵᱮᱱᱟᱣ ᱫᱟᱲᱮᱭᱟᱜ ᱠᱟᱱᱟ ᱢᱮᱱᱠᱷᱟᱱ ᱜᱟᱞᱟᱝ ᱞᱟᱹᱜᱤᱫ ᱛᱮᱫᱚ ᱠᱤᱪᱷᱩ ᱡᱤᱱᱤᱥ ᱢᱮᱱᱟᱜᱼᱟ ᱡᱟᱦᱟᱸ ᱫᱚ ᱛᱤ ᱛᱮᱦᱚᱸ ᱜᱟᱞᱟᱝ ᱚᱜ ᱜᱮᱭᱟ ᱠᱩᱨᱩᱥ ᱠᱚ ᱢᱮᱛᱟᱜ ᱠᱟᱱᱟ ᱥᱮ ᱩᱞ ᱥᱩᱭ ᱥᱩᱛᱟᱹᱢ ᱛᱮᱦᱚᱸ ᱟᱭᱢᱟ ᱨᱚᱠᱚᱢ ᱠᱤᱪᱨᱤᱡ ᱪᱮᱛᱟᱱ ᱨᱮ ᱟᱵᱚ ᱵᱚᱱ ᱵᱮᱱᱟᱣ ᱫᱟᱲᱮᱭᱟᱜᱼᱟ ᱢᱚᱡᱽ ᱢᱚᱡᱟᱜ ᱰᱤᱡᱟᱭᱤᱱ ᱛᱮ ᱢᱚᱡᱽ ᱢᱚᱡᱟᱜ ᱧᱮᱞᱛᱮ ᱠᱤᱪᱨᱤᱡ ᱪᱮᱛᱟᱱ ᱨᱮᱵᱚᱱ ᱥᱤᱞᱟᱹᱭ ᱠᱟᱛᱮ ᱥᱮ ᱜᱟᱞᱟᱝ ᱠᱟᱛᱮ ᱡᱤᱱᱤᱥ ᱠᱚᱵᱚᱱ ᱵᱮᱱᱟᱣ ᱥᱮ ᱩᱫᱩᱜ ᱫᱟᱲᱮᱭᱟᱜᱼᱟ ᱵᱚᱱ